ᱟᱪᱪᱷᱟ ᱜᱚᱢᱠᱮ ᱟᱯᱮ ᱱᱚᱛᱮ ᱫᱚ ᱚᱠᱟ ᱚᱠᱟ ᱯᱚᱨᱚᱵᱽ ᱯᱩᱱᱟᱹᱭ ᱯᱮ ᱢᱟᱱᱟᱣᱟ ᱚᱱᱟ ᱵᱟᱨᱮᱛᱮ ᱵᱟᱨᱯᱮ ᱠᱟᱛᱷᱟ ᱞᱟᱹᱭ ᱢᱮ ᱟᱞᱮ ᱫᱚ ᱱᱚᱛᱮ ᱞᱮ ᱯᱚᱨᱚᱵᱽ ᱞᱮ ᱢᱟᱱᱟᱣᱟ ᱵᱟᱦᱟ ᱥᱚᱨᱦᱟᱭ ᱢᱟᱜᱽ ᱮᱨᱚᱜ ᱡᱟᱱᱛᱷᱟᱲ ᱛᱚᱵᱮ ᱡᱚᱛᱚᱠᱷᱚᱱ ᱞᱟᱹᱴᱩ ᱯᱚᱨᱚᱵᱽ ᱥᱮᱨᱮᱧ ᱨᱮᱜᱮ ᱥᱚᱨᱦᱟᱭ ᱨᱮ ᱥᱮᱨᱮᱧ ᱨᱮᱜᱮ ᱢᱮᱱᱟᱜᱼᱟ ᱦᱟᱹᱛᱤ ᱞᱮᱠᱟᱱ ᱯᱚᱨᱚᱵᱽ ᱫᱟᱹᱭᱱᱟᱭ ᱥᱮᱴᱮᱨ ᱮᱱᱟ ᱢᱮᱱᱠᱷᱟᱱ ᱢᱚᱬᱮᱫᱤᱱ ᱫᱷᱚᱨᱮ ᱡᱟᱸᱦᱟ ᱟᱵᱚᱣᱟᱜ ᱥᱚᱨᱦᱟᱭ ᱯᱚᱨᱚᱵᱽ ᱦᱮᱱᱟᱜᱼᱟ ᱚᱱᱟ ᱨᱮᱫᱚ ᱵᱚᱭᱦᱟ ᱵᱩᱦᱤᱱ ᱱᱟᱱᱟ ᱠᱩᱢᱟᱹᱝ ᱡᱚᱛᱚ ᱱᱮᱣᱛᱟ ᱡᱟᱣᱨᱟ ᱦᱩᱭᱩᱜᱼᱟ ᱟᱨ ᱪᱟᱞᱟᱜ ᱦᱚᱸ ᱦᱩᱭᱩᱜᱼᱟ ᱟᱨ ᱦᱮᱡ ᱠᱟᱛᱮᱫ ᱫᱩᱲᱩᱵ ᱧᱟᱯᱟᱢ ᱡᱚᱢ ᱧᱩ ᱮᱱᱮᱡ ᱥᱮᱨᱮᱧ ᱱᱚᱣᱟ ᱫᱚ ᱟᱹᱰᱤ ᱡᱟᱹᱥᱛᱤ ᱨᱟᱹᱥᱠᱟᱹ ᱢᱮᱱᱟᱜᱼᱟ ᱱᱤᱭᱟᱹ ᱟᱵᱚ ᱦᱚᱲᱟᱜ ᱫᱚ ᱦᱮᱸᱜᱼᱮ ᱱᱤᱭᱟᱹ ᱠᱚᱜᱮ ᱯᱚᱨᱚᱵᱽ ᱫᱚ ᱵᱤᱥᱮᱹᱥ ᱠᱚᱨᱮ